ᱤᱧᱫᱚ ᱡᱟᱦᱟᱸ ᱠᱚ ᱨᱮᱥᱤᱯᱤ ᱤᱧᱛᱮ ᱤᱥᱤᱱᱤᱧ ᱵᱟᱲᱟᱭᱟ ᱚᱱᱟᱫᱚ ᱤᱧ ᱛᱮᱜᱤᱧ ᱤᱥᱤᱱᱟ ᱟᱨ ᱡᱟᱦᱟᱸ ᱠᱚ ᱵᱟᱹᱧ ᱵᱟᱲᱟᱭᱟ ᱚᱱᱟᱠᱚ ᱨᱮᱥᱤᱯᱤ ᱛᱮᱫᱚ ᱮᱴᱟᱜ ᱦᱚᱲ ᱴᱷᱮᱡ ᱠᱷᱚᱡ ᱜᱚᱲᱚᱧ ᱦᱟᱛᱟᱣᱟ ᱟᱨ ᱤᱧ ᱢᱤᱫᱴᱮᱡ ᱨᱮᱥᱤᱯᱤ ᱨᱮᱭᱟᱜ ᱵᱚᱨᱱᱚᱱ ᱤᱧ ᱮᱢᱫᱟ ᱚᱱᱟᱫᱚ ᱦᱩᱭᱩᱜ ᱠᱟᱱᱟ ᱥᱟᱠᱟᱢ ᱨᱮᱭᱟᱜ ᱡᱤᱞ ᱯᱤᱴᱷᱟᱹ ᱚᱱᱟᱫᱚ ᱯᱟᱹᱦᱤᱞ ᱫᱚ ᱡᱤᱞ ᱠᱚ ᱩᱛᱩᱭᱟ ᱤᱱᱟᱹ ᱯᱚᱨ ᱦᱚᱞᱚᱝ ᱟᱨ ᱡᱤᱞ ᱢᱤᱫ ᱴᱮᱡ ᱠᱚ ᱥᱤᱯᱤ ᱵᱟᱲᱟ ᱠᱟᱛᱮᱜ ᱥᱟᱠᱟᱢ ᱨᱮ ᱱᱟᱯᱟᱭ ᱛᱮ ᱯᱟᱥᱱᱟᱣ ᱦᱩᱭᱩᱜᱼᱟ ᱤᱱᱟᱹᱠᱷᱚᱱ ᱯᱚᱨ ᱫᱚ ᱚᱱᱟᱫᱚ ᱞᱩᱭᱦᱟᱹᱨᱮ ᱥᱟᱠᱟᱢ ᱥᱟᱞᱟᱜ ᱜᱮ ᱤᱥᱤᱱ ᱦᱩᱭᱩᱜᱼᱟ